ᱦᱮᱞᱳ ᱤᱧ ᱚᱥᱢᱤᱛᱟ ᱴᱩᱰᱩᱧ ᱞᱟᱹᱭᱫᱟ ᱵᱟᱸᱝᱜᱟᱞᱤ ᱫᱷᱟᱵᱟ ᱠᱷᱚᱱ ᱡᱟᱦᱟᱸ ᱵᱟᱨᱭᱟ ᱨᱩᱴᱤ ᱚᱰᱟᱨ ᱛᱟᱦᱮᱸ ᱠᱟᱱᱟ ᱚᱱᱟ ᱵᱟᱨᱭᱟ ᱨᱩᱴᱤ ᱫᱚ ᱤᱧ ᱫᱚ ᱵᱟᱹᱧ ᱦᱟᱛᱟᱣᱟ ᱢᱟᱱᱮ ᱠᱮᱱᱥᱮᱞ ᱠᱟᱜ ᱯᱮ ᱚᱱᱟ ᱵᱚᱫᱚᱞ ᱛᱮ ᱢᱤᱫᱴᱟᱝ ᱥᱩᱢᱩᱝ ᱨᱩᱴᱤ ᱵᱷᱮᱡᱟᱭᱤᱧ ᱯᱮ